ᱯᱟᱹᱦᱤᱞ ᱫᱚ ᱟᱵᱩ ᱯᱨᱟᱭ ᱨᱟᱥᱤᱭ ᱫᱚ ᱵᱟᱝᱵᱩᱱ ᱤᱥᱤᱱᱮᱜ ᱠᱟᱱᱛᱟᱦᱮᱸᱜ ᱟ ᱵᱟᱵᱩᱱ ᱵᱟᱲᱟᱭ ᱠᱟᱱᱛᱟᱦᱮᱱᱟ ᱩᱛᱛᱚᱨ ᱵᱷᱟᱨᱚᱛ ᱨᱮᱜᱤ ᱯᱷᱨᱟᱭ ᱨᱟᱭᱤᱥ ᱫᱚ ᱰᱷᱤᱨᱠᱩ ᱵᱮᱱᱟᱣᱟ ᱟᱫᱚ ᱚᱱᱠᱟ ᱧᱮᱞ ᱧᱮᱞᱛᱮ ᱚᱱᱠᱟ ᱧᱮᱞ ᱧᱮᱞᱛᱮ ᱟᱵᱩ ᱦᱚᱲ ᱠᱚᱦᱚᱸ ᱵᱩᱱ ᱤᱥᱤᱱ ᱵᱩᱱ ᱪᱤᱫ ᱠᱮᱫᱟ ᱟᱫᱚ ᱱᱚᱜᱚᱭ ᱚᱲᱟᱜ ᱠᱚᱨᱮ ᱦᱚᱚᱱ ᱵᱮᱱᱟᱣᱮᱫᱟ ᱡᱚᱢᱥᱟᱱᱟ ᱠᱟᱱ ᱠᱷᱟᱱ ᱟᱨ ᱵᱟᱯᱞᱟ ᱠᱚᱨᱮ ᱥᱮ ᱡᱚᱱᱢᱚ ᱫᱤᱱ ᱠᱚᱨᱮ ᱵᱩᱱ ᱯᱷᱨᱟᱭ ᱨᱟᱭᱤᱥᱵᱩᱱ ᱤᱥᱤᱱᱮᱫᱟ ᱟᱨ ᱚᱱᱟ ᱯᱷᱨᱟᱭ ᱨᱟᱭᱤᱥ ᱫᱚ ᱟᱹᱰᱤ ᱢᱚᱪᱜᱤ ᱥᱤᱵᱤᱞᱟ ᱚᱱᱟᱛᱮ ᱤᱧᱫᱚ ᱚᱱᱟᱜᱤᱧ ᱠᱩᱥᱤᱭᱟᱜ ᱟ